ᱟᱵᱚ ᱱᱚᱜᱼᱚᱭ ᱱᱤᱛᱚᱜ ᱢᱮᱱᱮᱫᱼᱟ ᱵᱚᱱ ᱥᱮᱛᱟᱜᱚᱜ ᱠᱟᱱᱟ ᱵᱮᱲᱟᱭ ᱨᱟᱠᱟᱵ ᱮᱱᱟ ᱦᱟᱹᱥᱩᱨᱚᱜ ᱢᱟ ᱪᱟᱸᱫᱳᱭ ᱦᱟᱹᱥᱩᱨᱚᱜ ᱠᱟᱱᱟ ᱮᱱᱠᱷᱟᱱ ᱮᱱᱠᱷᱟᱱ ᱱᱚᱜᱼᱚᱭ ᱫᱟᱨᱮ ᱠᱚ ᱟᱵᱚ ᱛᱮᱫ ᱫᱚ ᱡᱚᱛᱚ ᱫᱟᱨᱮ ᱫᱚ ᱵᱟᱵᱚ ᱨᱚᱦᱚᱭ ᱠᱟᱜᱼᱟ ᱱᱤᱛᱚᱜ ᱫᱚ ᱥᱚᱨᱠᱟᱨ ᱫᱚᱭ ᱨᱚᱦᱚᱭᱮᱜᱼᱟ ᱦᱟᱸᱰᱮ ᱡᱟᱭᱜᱟ ᱢᱮᱱᱟᱜᱼᱟ ᱦᱟᱸᱰᱮ ᱵᱚᱱ ᱨᱚᱦᱚᱭᱟ ᱚᱸᱰᱮ ᱡᱟᱭᱜᱟ ᱢᱮᱱᱟᱜᱼᱟ ᱚᱸᱰᱮ ᱵᱚᱱ ᱨᱚᱦᱚᱭᱟ ᱛᱚ ᱥᱚᱨᱠᱟᱨ ᱫᱚᱭ ᱞᱟᱜᱟᱭᱮᱫ ᱵᱚᱱᱟ ᱦᱟᱸᱜ ᱞᱟᱜᱟ ᱫᱚ ᱢᱤᱫ ᱫᱷᱟᱹᱣ ᱫᱚ ᱪᱮᱫ ᱞᱮᱠᱟᱨᱮ ᱱᱤᱛ ᱢᱟ ᱰᱟᱹᱝᱨᱤ ᱠᱟᱰᱟ ᱠᱚ ᱚᱠᱟ ᱨᱮᱠᱚ ᱟᱹᱛᱤᱧᱟ ᱟᱞᱮ ᱨᱮᱱ ᱢᱮᱱᱟᱜ ᱠᱚᱜᱮᱭᱟ ᱢᱮᱱᱠᱷᱟᱱ ᱚᱱᱮ ᱜᱚᱴᱟ ᱡᱟᱭᱜᱟ ᱜᱮ ᱦᱟᱸᱜ ᱤᱭᱟᱹ ᱦᱟᱢᱮᱴ ᱪᱟᱵᱟ ᱠᱮᱜᱼᱟᱭ ᱢᱮᱱᱠᱷᱟᱱ ᱟᱵᱚ ᱫᱚ ᱦᱟᱸᱜ ᱱᱤᱛᱚᱜ ᱫᱚ ᱢᱟᱱᱮ ᱱᱤᱭᱟᱹ ᱠᱚᱨᱮ ᱜᱮᱵᱚᱱ ᱛᱟᱦᱮᱱᱟ ᱰᱟᱹᱝᱨᱤ ᱠᱟᱰᱟ ᱦᱚᱸ ᱱᱤᱭᱟᱹᱜᱮ ᱦᱚᱲ ᱵᱚᱱ ᱥᱟᱸᱜᱮᱜ ᱠᱟᱱᱟ ᱛᱚᱵᱮ ᱚᱛ ᱦᱟᱥᱟ ᱫᱚ ᱵᱟᱭ ᱥᱟᱸᱜᱮᱜ ᱠᱟᱱᱟ ᱚᱛ ᱦᱟᱥᱟ ᱢᱟ ᱥᱚᱨᱠᱟᱨᱮ ᱤᱫᱤ ᱪᱟᱵᱟᱭᱮᱜᱼᱟ ᱡᱚᱛᱚ ᱦᱟᱥᱟ ᱡᱚᱛᱚ ᱦᱟᱥᱟ ᱥᱚᱨᱠᱟᱨᱮ ᱤᱫᱤᱭᱮᱜᱼᱟ ᱟᱨ ᱜᱚᱴᱟ ᱵᱩᱨᱩ ᱫᱷᱟᱨᱮ ᱛᱮᱦᱚᱸ ᱵᱟᱹᱫᱽ ᱵᱟᱹᱭᱦᱟᱹᱲ ᱜᱚᱰᱟᱨᱮ ᱡᱟᱦᱟᱸ ᱢᱮᱱᱟᱜᱼᱟ ᱯᱨᱚᱛᱛᱮᱠ ᱡᱟᱭᱜᱟ ᱤᱭᱟᱹ ᱡᱟᱭᱜᱟ ᱩᱱᱤ ᱡᱚᱛᱚᱭ ᱤᱫᱤᱭᱮᱜᱼᱟ ᱥᱚᱨᱠᱟᱨ ᱫᱟᱨᱮᱭ ᱨᱚᱦᱚᱭᱮᱜᱼᱟᱭ ᱦᱚᱲ ᱮᱱᱠᱷᱟᱱ ᱚᱠᱟᱨᱮ ᱟᱹᱜᱩ ᱠᱟᱛᱮᱢ ᱵᱮᱱᱟᱣᱟ ᱪᱮ ᱰᱟᱹᱝᱨᱤ ᱠᱟᱰᱟ ᱚᱠᱟ ᱨᱮᱠᱚ ᱟᱹᱛᱤᱧᱟ ᱟᱨ ᱱᱚᱜᱼᱚᱭ ᱵᱚᱱ ᱢᱮᱱ ᱠᱮᱫ ᱞᱮᱠᱟ ᱱᱤᱛᱚᱜ ᱟᱵᱚ ᱟᱲᱟᱜ ᱥᱟᱠᱟᱢ ᱵᱚᱱ ᱡᱚᱢᱮᱜᱼᱟ ᱱᱚᱣᱟ ᱦᱚᱸ ᱚᱱᱮ ᱚᱱᱠ ᱵᱩᱨᱩ ᱨᱮ ᱫᱟᱨᱮ ᱜᱮ ᱮᱨᱮᱡ ᱪᱟᱵᱟ ᱠᱮᱜᱼᱟᱭ ᱥᱤᱧ ᱟᱲᱟᱜ ᱮᱢ ᱧᱟᱢᱟ ᱥᱮ ᱢᱟᱴᱷᱟ ᱟᱲᱟᱜ ᱮᱢ ᱧᱟᱢᱟ ᱜᱚᱴᱟ ᱜᱮ ᱫᱟᱨᱮ ᱨᱚᱦᱚᱭᱮᱜᱼᱟᱭ ᱡᱟᱣ ᱫᱚ ᱱᱤᱭᱟᱹ ᱠᱚ ᱜᱚᱰᱟ ᱰᱷᱤᱯᱟᱹ ᱛᱟᱦᱮᱱᱟ ᱢᱩᱱᱜᱟᱹ ᱟᱲᱟᱜ ᱤᱭᱟᱹ ᱫᱟᱨᱮ ᱠᱚᱢ ᱨᱚᱦᱚᱭᱟ ᱡᱚᱢ ᱵᱟᱲᱟᱭᱟᱵᱚᱱ ᱚᱱᱟ ᱠᱚ ᱟᱨ ᱱᱤᱛᱚᱜ ᱢᱟ ᱥᱚᱨᱠᱟᱨ ᱜᱮ ᱯᱮᱨᱮᱡ ᱪᱟᱵᱟ ᱠᱮᱜᱼᱟᱭ ᱩᱱᱠᱩ ᱯᱷᱚᱨᱮᱥᱴᱚᱨ ᱵᱟᱞᱟ